ᱤᱧ ᱫᱚ ᱵᱤᱨ ᱫᱤᱥᱚᱢ ᱨᱮᱱ ᱦᱚᱲ ᱛᱚ ᱱᱤᱭᱟᱹ ᱴᱩᱠᱩᱡ ᱨᱮᱜᱮ ᱴᱤᱱ ᱴᱩᱠᱩᱡ ᱨᱮ ᱥᱟᱦᱟᱱ ᱛᱮᱜᱮᱞᱮ ᱫᱟᱠᱟ ᱩᱛᱩᱭᱟ ᱱᱚᱣᱟ ᱜᱮᱞᱮ ᱡᱚᱢᱟ ᱟᱞᱮ ᱫᱚ ᱵᱟᱡᱟᱨ ᱨᱮᱱ ᱠᱷᱟᱱ ᱫᱚ ᱵᱚᱞᱮ ᱯᱤᱥᱟᱨ ᱠᱩᱠᱟᱨ ᱠᱚ ᱵᱮᱵᱚᱦᱟᱨᱟ ᱟᱞᱮ ᱫᱚ ᱵᱟᱝᱞᱮ ᱵᱟᱲᱟᱭ ᱛᱮ ᱦᱚᱲ ᱚᱱᱟ ᱨᱮᱫᱚ ᱵᱟᱞᱮ ᱵᱮᱵᱚᱦᱟᱨ ᱜᱮᱭᱟ ᱪᱮᱫᱟᱜ ᱥᱮ ᱛᱤᱱᱟᱹᱜ ᱜᱟᱱ ᱫᱟᱜ ᱞᱟᱜᱟᱜᱼᱟ ᱛᱤᱱᱟᱹᱜ ᱜᱟᱱ ᱵᱟᱝ ᱞᱟᱜᱟᱜᱼᱟ ᱩᱱᱟᱹᱜ ᱵᱟᱹᱧ ᱵᱟᱲᱟᱭ ᱴᱷᱤᱠ ᱛᱮ ᱤᱧ ᱫᱚ ᱥᱟᱦᱟᱱ ᱪᱩᱞᱦᱟᱹ ᱨᱮᱜᱮ ᱴᱤᱱ ᱴᱩᱠᱩᱡ ᱠᱚᱨᱮ ᱜᱮᱞᱮ ᱤᱥᱤᱱᱟ ᱚᱱᱟᱜᱮ ᱤᱧ ᱫᱚᱧ ᱢᱮᱛᱟᱜᱼᱟ ᱥᱤᱵᱤᱞ ᱟᱨ ᱚᱱᱟᱜᱮ ᱡᱚᱛᱚ ᱠᱷᱚᱱ ᱢᱚᱡᱽ ᱤᱧ ᱢᱮᱛᱟᱣᱟᱜᱼᱟ ᱚᱱᱟᱜᱮ ᱥᱤᱵᱤᱞᱤᱧᱟᱹ ᱤᱧ ᱫᱚ ᱟᱫᱚ ᱤᱧ ᱫᱚ ᱱᱚᱣᱟ ᱜᱤᱧ ᱞᱟᱹᱭᱮᱫ ᱛᱟᱦᱮᱱᱟ ᱟᱞᱮ ᱫᱚ ᱱᱚᱣᱟ ᱜᱮᱞᱮ ᱠᱩᱥᱤᱭᱟᱜᱼᱟ ᱠᱩᱥᱤ ᱦᱚᱸ